ᱟᱞᱮ ᱫᱚ ᱱᱚᱣᱟ ᱵᱤᱨᱵᱷᱩᱢ ᱨᱮᱫᱚ ᱡᱮᱢᱚᱱ ᱱᱤᱭᱟᱹ ᱠᱷᱚᱵᱚᱨ ᱫᱚᱞᱮ ᱧᱟᱢᱟ ᱡᱮᱢᱚᱱ ᱟᱱᱚᱱᱫᱚᱵᱟᱡᱟᱨ ᱯᱚᱛᱨᱤᱠᱟ ᱠᱷᱚᱱ ᱟᱵᱟᱨ ᱱᱤᱭᱟᱹ ᱯᱨᱚᱛᱫᱤᱱ ᱯᱮᱯᱟᱨ ᱠᱷᱚᱱ ᱟᱨ ᱢᱤᱫᱴᱟᱱ ᱯᱮᱯᱟᱨ ᱢᱮᱱᱟᱜᱼᱟ ᱠᱚᱨᱢᱚ ᱠᱷᱮᱛᱨᱚ ᱠᱷᱚᱱᱦᱚᱸ ᱟᱨ ᱱᱚᱜ ᱚᱭ ᱡᱮᱴᱟ ᱴᱤᱵᱷᱤ ᱨᱮᱰᱤᱭᱳ ᱢᱳᱵᱟᱭᱤᱞ ᱠᱷᱚᱱᱜᱮ ᱟᱭᱢᱟ ᱨᱚᱠᱚᱢ ᱥᱩᱡᱳᱜ ᱥᱩᱵᱤᱫᱷᱟᱞᱮ ᱟᱸᱡᱚᱢ ᱡᱚᱝᱼᱟ ᱤᱭᱩᱴᱩᱵ ᱠᱚᱨᱮ ᱡᱟᱸᱦᱟ ᱱᱚᱜ ᱚᱭ ᱡᱮᱴᱟ ᱢᱮᱱᱟᱞ ᱵᱳᱞᱯᱩᱨ ᱥᱟᱱᱛᱤᱱᱤᱠᱮᱛᱚᱱ ᱨᱚᱵᱤᱱᱫᱚᱨᱚᱱᱟᱛᱷ ᱴᱷᱟᱹᱠᱩᱨᱟᱜ ᱢᱤᱫᱴᱮᱱ ᱱᱟᱢᱠᱚᱨᱟ ᱡᱟᱭᱜᱟ ᱟᱫᱚ ᱚᱱᱟ ᱫᱚ ᱵᱚᱞᱮ ᱟᱹᱰᱤ ᱫᱤᱥᱚᱢ ᱠᱷᱚᱱ ᱦᱚᱲ ᱠᱚ ᱦᱤᱡᱩᱜᱼᱟ ᱧᱮᱞ ᱞᱟᱹᱜᱤᱫᱛᱮ ᱚᱱᱟ ᱫᱚ ᱵᱚᱪᱷᱚᱨ ᱠᱮ ᱵᱚᱪᱷᱚᱨ ᱚᱱᱟ ᱫᱚ ᱵᱚᱞᱮ ᱠᱚ ᱮᱢ ᱤᱫᱤ ᱜᱮᱭᱟ ᱢᱟᱫᱽᱫᱷᱚᱢᱮ ᱨᱮᱜᱮ ᱱᱤᱭᱟᱹ ᱠᱷᱚᱵᱚᱨ ᱫᱚᱞᱮ ᱵᱟᱲᱟᱭᱟᱠᱟᱫᱟ